ᱦᱮᱞᱳ ᱦᱮᱸ ᱦᱮᱸ ᱡᱚᱦᱟᱨ ᱡᱚᱦᱟᱨ ᱛᱟᱞᱟᱝ ᱟᱹᱞᱤᱧ ᱱᱚᱣᱟ ᱡᱷᱟᱲᱜᱨᱟᱢ ᱠᱷᱚᱱ ᱰᱟᱠᱛᱚᱨ ᱞᱤᱧ ᱢᱮᱱᱮᱜ ᱠᱟᱱ ᱛᱟᱦᱮᱸᱜᱼᱟ ᱦᱳᱭ ᱡᱮ ᱟᱯᱮ ᱚᱱᱟ ᱢᱚᱭᱩᱨᱵᱷᱚᱸᱡᱽ ᱴᱚᱴᱷᱟ ᱠᱚᱨᱮᱜ ᱚᱱᱠᱟ ᱟᱭᱢᱟ ᱱᱚᱝᱠᱟ ᱰᱟᱠᱛᱚᱨ ᱠᱷᱟᱱᱟ ᱠᱚ ᱥᱮ ᱵᱟᱹᱱᱩᱜ ᱟᱹᱱᱤᱡ ᱟᱯᱮ ᱮᱞᱟᱠᱟ ᱠᱚᱨᱮᱜ ᱦᱳᱭ ᱟᱨ ᱢᱮᱱ ᱫᱚ ᱱᱚᱝᱠᱟ ᱥᱚᱨᱠᱟᱨᱤ ᱦᱚᱥᱯᱤᱴᱟᱞ ᱠᱚᱨᱮᱜ ᱠᱷᱚᱱᱟᱜ ᱢᱟᱜᱽᱱᱟ ᱨᱟᱱ ᱠᱚ ᱞᱮᱠᱟ ᱠᱚ ᱡᱚᱜᱟᱣ ᱟᱯᱮ ᱠᱟᱱᱟ ᱥᱮ ᱵᱟᱝ ᱟ ᱦᱳᱭ ᱦᱳᱭ ᱦᱳᱭ ᱦᱳᱭ ᱦᱳᱭ ᱚᱱᱠᱟ ᱢᱟ ᱨᱟᱱ ᱟᱜ ᱟᱹᱠᱷᱨᱤᱧ ᱢᱟ ᱯᱟᱲᱟᱜᱼᱟ ᱦᱳᱭ ᱦᱳᱭ ᱦᱳᱭ ᱟᱪᱪᱷᱟ ᱟᱪᱪᱷᱟ ᱦᱳᱭ ᱦᱳᱭ ᱦᱳᱭ ᱦᱳᱭ ᱟᱪᱪᱷᱟ ᱟᱪᱪᱷᱟ ᱚᱱᱟ ᱠᱚᱨᱮᱜ ᱟᱹᱞᱤᱧ ᱛᱟᱦᱮᱸ ᱧᱚᱜ ᱞᱮᱱᱠᱷᱟᱱ ᱞᱤᱧ ᱠᱤᱪᱷᱩ ᱪᱟᱹᱞᱛᱤ ᱟᱥᱮ ᱵᱟᱝᱼᱟ ᱦᱩᱱᱟᱹᱝ ᱪᱟᱞᱟᱜᱼᱟ ᱦᱳᱭ ᱦᱳᱭ ᱵᱟᱝᱼᱟ ᱚᱱᱟᱢᱟ ᱰᱟᱠᱛᱚᱨ ᱠᱟᱛᱷᱟ ᱢᱟ ᱚᱱᱟ ᱠᱚᱨᱮᱱ ᱦᱚᱸ ᱠᱟᱹᱴᱤᱡ ᱢᱮᱱᱟᱜ ᱠᱚ ᱜᱮᱭᱟ ᱥᱮ ᱞᱤᱰᱟᱨ ᱠᱚ ᱮᱱᱠᱷᱟᱱ ᱩᱱᱠᱩ ᱠᱚ ᱠᱩᱞᱤ ᱩᱢᱟᱹᱨ ᱧᱚᱜ ᱠᱟᱛᱮᱫ ᱦᱩᱭᱩᱜ ᱟᱥᱮ ᱦᱳᱭ ᱦᱳᱭ ᱦᱚᱸ ᱟᱹᱞᱤᱧ ᱞᱤᱧ ᱵᱟᱲᱟᱭ ᱟᱠᱟᱫᱟ ᱟᱯᱮ ᱚᱱᱟ ᱢᱚᱭᱩᱨᱵᱷᱚᱸᱡᱽ ᱨᱮ ᱟᱹᱰᱤ ᱠᱚᱢᱡᱩᱨᱤ ᱠᱚᱢᱡᱩᱨᱤ ᱫᱷᱟᱨᱟ ᱰᱟᱠᱛᱚᱨ ᱢᱮᱱᱟᱜ ᱟᱠᱟᱜ ᱠᱚᱣᱟ ᱚᱱᱟ ᱤᱫᱤ ᱠᱟᱛᱮᱫ ᱦᱩᱱᱟᱹᱝ ᱟᱹᱞᱤᱧ ᱞᱤᱧ ᱟᱥᱟᱭᱮᱜᱼ ᱟᱯᱮ ᱴᱚᱴᱷᱟ ᱪᱟᱞᱟᱣ ᱠᱟᱛᱮᱫ ᱟᱹᱞᱤᱧ ᱟᱯᱮ ᱠᱚᱞᱤᱧ ᱥᱮᱵᱟ ᱡᱚᱛᱚᱱ ᱨᱮᱞᱤᱧ ᱛᱟᱦᱮᱱᱟ ᱟᱪᱪᱷᱟ ᱟᱦᱳ ᱴᱷᱤᱠᱟ ᱦᱳ ᱴᱷᱤᱠᱟ ᱛᱚᱵᱮ ᱪᱟᱞᱟᱜ ᱟᱹᱞᱤᱧ ᱱᱟᱦᱟᱜ ᱟᱪᱪᱷᱟ ᱟᱪᱪᱷᱟ ᱚ ᱦᱳᱭ ᱴᱷᱤᱠ ᱜᱮᱭᱟ ᱢᱟ ᱛᱚᱵᱮ ᱦᱮᱸ ᱦᱮᱸ ᱟᱪᱪᱷᱟ ᱦᱳ ᱴᱷᱤᱠᱟ ᱢᱟ ᱛᱚᱵᱮ ᱴᱟᱞᱟᱝ ᱳᱠᱮ ᱦᱮᱸ ᱦᱮᱸ ᱡᱚᱦᱟᱨ ᱡᱚᱦᱟᱨ ᱡᱚᱦᱟᱨ